ᱦᱮᱞᱳ ᱮᱻ ᱟᱸᱡᱚᱢᱵᱮᱱ ᱠᱷᱚᱵᱚᱨ ᱫᱚᱹᱧ ᱞᱟᱹᱭᱮᱫ ᱛᱟᱦᱮᱫ ᱱᱚᱜᱼᱚᱭ ᱥᱟᱢᱱᱮ ᱨᱮ ᱯᱩᱡᱟᱹ ᱦᱮᱡᱱᱟ ᱛᱚ ᱠᱟᱹᱞᱤ ᱯᱩᱡᱟᱹ ᱛᱟᱞᱮ ᱜᱤᱫᱽᱨᱟᱹ ᱠᱚ ᱪᱷᱩᱴᱤ ᱮᱢᱟᱠᱚ ᱦᱩᱭᱩᱜᱼᱟ ᱛᱚ ᱚᱱᱟ ᱞᱟᱹᱜᱤᱫ ᱛᱮᱜᱤᱧ ᱦᱚᱦᱚᱣᱟᱜ ᱢᱮ ᱛᱟᱦᱮᱸᱫ ᱚᱱᱮ ᱠᱟᱹᱞᱤ ᱯᱩᱡᱟᱹ ᱪᱷᱩᱴᱤ ᱦᱩᱭᱩᱜᱼᱟ ᱛᱚ ᱟᱫᱚ ᱛᱤᱥᱠᱷᱚᱱ ᱪᱷᱩᱴᱤ ᱚᱱᱟᱜᱮ ᱜᱟᱞᱢᱟᱨᱟᱣ ᱞᱟᱹᱜᱤᱫ ᱛᱮᱧ ᱞᱟᱹᱭᱮᱫ ᱛᱟᱦᱮᱫ ᱛᱟᱦᱚᱞᱮ ᱜᱤᱫᱽᱨᱟᱹ ᱠᱚ ᱡᱚᱛᱚ ᱞᱟᱹᱭᱟᱠᱚ ᱦᱩᱭᱩᱜᱼᱟ ᱛᱚ ᱚᱱᱮ ᱱᱚᱴᱤᱥ ᱠᱚ ᱤᱫᱤᱭᱟᱠᱚ ᱦᱩᱭᱩᱜᱼᱟ

ᱜᱟᱯᱟ ᱢᱮᱭᱟᱝ ᱪᱮᱫ ᱵᱟᱨ ᱯᱟᱲᱟᱜ ᱠᱟᱱᱟ ᱛᱤᱱᱟᱹᱜ ᱛᱟᱹᱨᱤᱠᱷ ᱚᱱᱟ ᱵᱟᱭᱤᱥ ᱛᱮᱭᱤᱥ ᱪᱚᱵᱵᱤᱥ ᱛᱟᱹᱨᱤᱠᱷ ᱠᱷᱚᱱ ᱜᱮ ᱪᱷᱩᱴᱤ ᱫᱚ ᱞᱟᱹᱭ ᱦᱩᱭᱩᱜ ᱠᱟᱱᱟ ᱛᱟᱦᱚᱞᱮ ᱜᱤᱫᱼᱫᱚ ᱱᱚᱴᱤᱥ ᱮᱢᱟᱠᱚ ᱦᱩᱭᱩᱜᱼᱟ ᱦᱮ ᱦᱩᱭ ᱠᱟᱱᱟ ᱦᱮ ᱚᱱᱟ ᱠᱷᱟᱛᱟ ᱨᱮᱜᱮ ᱡᱚᱛᱚ ᱯᱚᱛᱚᱵ ᱨᱮᱜᱮ ᱡᱚᱛᱚ ᱱᱚᱴᱤᱥ ᱠᱚ ᱚᱞ ᱦᱮᱱᱟᱜᱼᱟ ᱚᱱᱟ ᱩᱫᱩᱜᱼ ᱟᱠᱚ ᱠᱷᱟᱱᱜᱮ ᱩᱱᱠᱩ ᱡᱷᱚᱛᱚ ᱞᱟᱹᱤ ᱠᱟ ᱠᱚᱢᱮ ᱠᱞᱟᱥ ᱠᱞᱟᱥ ᱦᱢ

ᱚᱱᱟ ᱛᱟᱦᱞᱮ ᱱᱤᱭᱟᱹ ᱠᱟᱛᱷᱟᱜᱮ ᱫᱚᱦᱚᱭᱮᱫᱤᱧ ᱚᱭᱟ ᱠᱷᱟᱱ ᱛᱤᱧ ᱦᱮ ᱪᱮᱫ ᱮᱢ ᱞᱟᱹᱭᱫᱟ ᱟᱨᱚ

ᱚᱞᱻ ᱚᱱᱮᱛᱚ ᱛᱮᱭᱤᱥ ᱛᱟᱹᱨᱤᱠᱷ ᱵᱟᱹᱧ ᱞᱟᱹᱭ ᱠᱮᱫᱟ ᱚᱱᱮ ᱚᱱᱟ ᱠᱷᱟᱯᱩᱜ ᱤᱭᱚᱨᱮ ᱚᱞ ᱦᱮᱱᱟᱜᱼᱟ ᱱᱚᱴᱤᱥ ᱨᱮᱜᱮ ᱚᱞ ᱦᱮᱱᱟᱜᱼᱟ ᱱᱚᱣᱟ ᱯᱟᱲᱦᱟᱣ ᱠᱟᱛᱮ ᱟᱸᱡᱚᱢ ᱟᱠᱚ ᱠᱷᱟᱡ ᱜᱮᱠᱚ ᱵᱩᱡᱷᱟ ᱤᱱ ᱦᱤᱞᱟᱹᱜ ᱠᱞᱟᱥ ᱨᱮ ᱞᱟᱹᱭᱟᱠᱚ ᱠᱷᱟᱱᱜᱮ ᱤᱱᱦᱤᱞᱚᱜ ᱱᱚ ᱠᱞᱟᱥᱨᱮ ᱞᱟᱹᱤ ᱠᱟᱛᱮᱜᱮ ᱪᱷᱩᱴᱤ ᱮᱢᱟᱠᱚ ᱦᱩᱭᱩᱜᱼᱟ

ᱦᱮᱢᱟ ᱴᱷᱤᱠ ᱜᱮᱭᱟ

ᱦᱮᱢᱟ ᱫᱚᱦᱚᱭᱢᱮ